ᱯᱳᱞᱴᱤ ᱟᱹᱥᱩᱞ ᱞᱟᱹᱜᱤᱫ ᱯᱨᱚᱛᱷᱚᱢ ᱫᱚ ᱩᱱᱠᱩ ᱞᱟᱹᱜᱤᱫ ᱚᱲᱟᱜ ᱠᱚ ᱵᱮᱱᱟᱣ ᱦᱩᱭᱩᱜᱼᱟ ᱚᱲᱟᱜ ᱵᱮᱱᱟᱣ ᱠᱟᱛᱮᱫ ᱛᱟᱨᱯᱚᱨ ᱩᱱᱠᱩ ᱢᱚᱡᱽ ᱫᱚᱦᱚ ᱦᱚᱛᱮᱫ ᱛᱮ ᱢᱤᱫᱴᱮᱱ ᱵᱮᱵᱚᱥᱛᱷᱟ ᱫᱚᱦᱚ ᱦᱩᱭᱩᱜᱼᱟ ᱟᱨ ᱯᱩᱥᱴᱤ ᱦᱟᱛᱟᱣ ᱞᱟᱹᱜᱤᱫ ᱫᱚ ᱡᱳᱜᱟᱡᱳᱜᱽ ᱫᱚᱦᱚ ᱦᱩᱭᱩᱜᱼᱟ ᱦᱚᱲ ᱥᱚᱝᱜᱮᱜ ᱟᱨ ᱩᱱᱠᱩ ᱢᱮᱰᱤᱥᱤᱱ ᱠᱚ ᱩᱱᱠᱩ ᱡᱮᱢᱚᱱ ᱢᱚᱡᱽ ᱠᱚ ᱛᱟᱦᱮᱱ ᱡᱮᱢᱚᱱ ᱵᱟᱠᱚ ᱪᱤᱠᱟᱹᱜ ᱟᱨ ᱩᱱᱠᱩ ᱚᱱᱟ ᱦᱚᱛᱮᱫ ᱛᱮ ᱢᱮᱰᱤᱥᱤᱱ ᱠᱚᱵᱚᱱ ᱦᱟᱛᱟᱣ ᱫᱚᱦᱚ ᱠᱟᱜᱼᱟ ᱟᱨ ᱡᱚᱫᱤ ᱵᱟᱵᱚᱱ ᱦᱟᱛᱟᱣ ᱫᱚᱦᱚ ᱠᱟᱜᱼᱟ ᱟᱨ ᱡᱚᱫᱤ ᱨᱳᱜᱽ ᱠᱚ ᱦᱤᱡᱩᱜᱼᱟ ᱛᱟᱦᱞᱮ ᱫᱚ ᱢᱟᱱᱮ ᱵᱟᱹᱲᱤᱡ ᱦᱚᱸ ᱦᱩᱭ ᱫᱟᱲᱮᱭᱟᱜᱼᱟ ᱤᱱᱟᱹᱛᱮ ᱤᱱᱟᱹᱛᱮ ᱢᱮᱱ ᱦᱩᱭᱩᱜ ᱠᱟᱱᱟ ᱡᱮ ᱯᱳᱞᱴᱤ ᱟᱹᱥᱩᱞ ᱫᱚ ᱠᱟᱛᱮᱫ ᱟᱢ ᱞᱟᱥᱴ ᱵᱮᱲᱟ ᱨᱮᱫᱚ ᱢᱚᱡᱽ ᱞᱮ ᱵᱩᱡᱽ ᱠᱮᱫᱟ ᱠᱮᱱᱚ ᱠᱤ ᱟᱫᱚ ᱠᱟᱹᱴᱤᱡ ᱠᱷᱚᱱ ᱩᱱᱟᱹᱜ ᱢᱚᱡᱽ ᱛᱮᱞᱮ ᱡᱚᱛᱚᱱ ᱟᱠᱟᱫ ᱠᱚᱣᱟ ᱩᱱᱟᱹᱜ ᱢᱟᱱᱮ ᱴᱟᱭᱤᱢ ᱴᱟᱭᱤᱢ ᱡᱚᱢ ᱮᱢ ᱦᱩᱭᱩᱜ ᱠᱟᱱ ᱛᱟᱦᱮᱸᱱᱟ ᱡᱚᱢ ᱮᱢ ᱠᱟᱛᱮᱫ ᱩᱱᱠᱩ ᱧᱮᱞ ᱦᱩᱭᱩᱜ ᱠᱟᱱᱟ ᱩᱱᱠᱩ ᱥᱟᱯᱷᱟ ᱦᱩᱭᱩᱜ ᱠᱟᱱᱟ ᱥᱟᱯᱷᱟ ᱠᱟᱛᱮᱫ ᱟᱨ ᱩᱱᱟᱹᱜ ᱢᱚᱡᱽ ᱠᱚ ᱦᱟᱨᱟᱭᱮᱱᱟ ᱱᱤᱭᱟᱹ ᱛᱤᱥ ᱪᱚᱠᱚ ᱦᱟᱨᱟ ᱜᱚᱫ ᱮᱱ ᱩᱱᱟᱹᱜ ᱡᱚᱞᱫᱤ ᱫᱚ ᱵᱩᱡᱽ ᱦᱚᱸ ᱵᱟᱞᱮ ᱧᱟᱢ ᱟᱠᱟᱫᱟ ᱟᱨ ᱩᱱᱠᱩ ᱟᱠᱷᱨᱤᱧ ᱠᱟᱛᱮᱫ ᱫᱚ ᱫᱚᱢᱮᱜᱮ ᱞᱟᱵᱷ ᱦᱩᱭᱮᱱ ᱛᱟᱞᱮᱭᱟ